ᱤᱧ ᱱᱚᱣᱟ ᱥᱳᱥᱟᱞ ᱚᱣᱟᱨᱠ ᱠᱷᱚᱱᱮᱧ ᱞᱟᱹᱭᱮᱫᱟ ᱡᱟᱦᱟᱸ ᱠᱚᱫᱚᱧ ᱧᱮᱞ ᱥᱟᱢᱴᱟᱣ ᱵᱟᱲᱟᱭ ᱡᱟᱦᱟᱸᱭ ᱠᱚ ᱠᱟᱹᱢᱤᱭᱟ ᱠᱚ ᱢᱟᱴᱷ ᱨᱮ ᱪᱮᱫ ᱠᱚᱯᱮ ᱪᱤᱠᱟᱹᱭᱮᱫᱟ ᱢᱟᱴᱷ ᱨᱮ ᱪᱮᱫ ᱠᱚᱯᱮ ᱠᱟᱹᱢᱤ ᱵᱟᱲᱟᱭᱮᱫᱟ

ᱟᱨ ᱪᱮᱫ ᱠᱚᱯᱮ ᱪᱟᱥ ᱮᱫᱟ

ᱪᱮᱫ ᱞᱮᱠᱟ ᱯᱷᱚᱞᱚᱱ ᱠᱚ ᱦᱩᱭᱩᱜ ᱠᱟᱱᱟ ᱟᱨ ᱡᱚᱨᱟ ᱫᱚ ᱪᱮᱫ ᱠᱚᱯᱮ ᱞᱟᱜᱟᱣᱮᱫᱟ ᱦᱮᱸ ᱟᱪᱪᱷᱟ ᱡᱟᱦᱟᱱᱟᱜ ᱡᱟᱦᱟᱱᱟᱜ ᱡᱩᱫᱤ ᱟᱱᱟᱴ ᱠᱚ ᱵᱟᱝ ᱦᱩᱭ ᱟᱠᱟᱱᱟ ᱛᱚ ᱵᱟᱝ ᱦᱩᱭᱩᱜ ᱠᱟᱱᱟ ᱛᱚ ᱢᱩᱥᱠᱤᱞ ᱠᱚ ᱚ ᱱᱚᱣᱟ ᱞᱟᱹᱜᱤᱫ ᱫᱚ ᱠᱤᱱᱛᱩ ᱦᱮᱸ ᱱᱚᱣᱟ ᱞᱟᱹᱜᱤᱫ ᱫᱚ ᱠᱤᱱᱛᱩ ᱨᱟᱱ ᱠᱚ ᱢᱮᱱᱟᱜᱼᱟ ᱟᱨ ᱱᱚᱣᱟ ᱠᱚ ᱨᱟᱱ ᱡᱩᱫᱤ ᱯᱮ ᱵᱮᱵᱚᱦᱟᱨᱟ ᱥᱮ ᱡᱩᱫᱤ ᱡᱟᱹᱨᱩᱲᱟᱯᱮᱭᱟ ᱛᱚᱵᱮ ᱫᱚ ᱤᱧ ᱥᱟᱶᱛᱮ ᱛᱷᱚᱲᱟ ᱜᱟᱞᱢᱟᱨᱟᱣ ᱯᱮ ᱦᱟᱸᱜ ᱦᱳᱭ ᱱᱚᱣᱟ ᱠᱚ ᱨᱮᱭᱟᱜ ᱡᱚᱛᱚ ᱞᱮᱠᱟᱱᱟᱜ ᱤᱧᱤᱧ ᱵᱟᱲᱟᱭᱟ ᱚᱠᱟᱨᱮ ᱧᱟᱢᱚᱜᱼᱟ ᱥᱮ ᱠᱚᱢ ᱥᱚᱢ ᱛᱮᱯᱮ ᱧᱟᱢ ᱫᱟᱲᱮᱭᱟᱜᱼᱟ ᱥᱮ ᱚᱠᱟ ᱚᱠᱛᱚ ᱯᱮ ᱞᱟᱜᱟᱣᱟ ᱚᱠᱟᱴᱟᱜ ᱨᱟᱱ ᱱᱚᱣᱟ ᱠᱚ ᱨᱮᱭᱟᱜ ᱡᱚᱛᱚ ᱤᱧᱤᱧ ᱞᱟᱹᱭ ᱟᱯᱮᱭᱟ ᱤᱧ ᱥᱟᱶᱛᱮ ᱛᱷᱚᱲᱟ ᱤᱭᱟᱹᱭ ᱯᱮ ᱛᱟᱦᱚᱞᱮ ᱜᱟᱞᱢᱟᱨᱟᱣ ᱯᱮ ᱱᱟᱦᱟᱸᱜ ᱠᱚᱱᱴᱮᱠ ᱯᱮ ᱱᱟᱦᱟᱸᱜ ᱤᱧ ᱥᱟᱶᱛᱮ ᱛᱚ ᱱᱚᱣᱟ ᱠᱚ ᱨᱮᱭᱟᱜ ᱡᱚᱛᱚ ᱨᱚᱠᱚᱢᱟᱜ ᱵᱮᱵᱚᱥᱛᱷᱟᱧ ᱞᱟᱹᱭ ᱟᱯᱮᱭᱟ ᱦᱮᱸ ᱦᱮᱸ ᱱᱚᱣᱟ ᱱᱟᱢᱵᱟᱨ ᱨᱮᱜᱮ ᱯᱮ ᱯᱷᱳᱱᱟ ᱱᱟᱦᱟᱜ ᱱᱚᱣᱟ ᱫᱚ ᱮᱠᱫᱚᱢ ᱤᱧᱟᱹᱜ ᱱᱟᱢᱵᱟᱨ ᱠᱟᱱ ᱜᱮᱭᱟ ᱟᱨ ᱠᱚᱢᱥᱚᱢ ᱛᱮᱦᱚᱸ ᱠᱤᱪᱷᱩ ᱯᱮ ᱧᱟᱢ ᱫᱟᱲᱮᱭᱟᱜᱼᱟ ᱟᱹᱛᱩ ᱟᱹᱛᱩ ᱤᱫᱤ ᱦᱚᱴᱚ ᱦᱳᱭ ᱫᱟᱲᱮᱭᱟᱜᱼᱟ ᱥᱮ ᱟᱯᱮ ᱦᱚᱯᱮ ᱦᱮᱡ ᱫᱟᱲᱮᱭᱟᱜᱼᱟ ᱤᱫᱤ ᱫᱟᱲᱮᱭᱟᱜ ᱯᱮ ᱤᱧ ᱴᱷᱮᱱ ᱠᱷᱚᱱ

ᱦᱮᱸ ᱯᱷᱳᱱ ᱛᱮᱦᱚᱸ ᱯᱮ ᱠᱩᱞᱤ ᱫᱟᱲᱮᱭᱟᱹᱧᱟᱹ ᱟᱨ ᱟᱨ ᱱᱚᱰᱮ ᱦᱚᱯᱮ ᱦᱮᱡ ᱫᱟᱲᱮᱭᱟᱜᱼᱟ ᱚᱯᱷᱤᱥ ᱨᱮ ᱦᱚᱸ ᱚᱲᱟᱜ ᱨᱮᱭᱟᱜ ᱴᱷᱤᱠᱟ ᱠᱚ ᱡᱚᱛᱚᱧ ᱞᱟᱹᱭ ᱟᱯᱮᱭᱟ ᱚᱲᱟᱜ ᱦᱚᱯᱮ ᱦᱤᱡᱩᱜᱼᱟ ᱯᱷᱳᱱ ᱨᱮᱦᱚᱸ ᱯᱮ ᱠᱚᱱᱴᱟᱠ ᱫᱟᱲᱮᱭᱟᱜᱼᱟ

ᱦᱮᱸ ᱦᱮᱸ ᱯᱷᱚᱱ ᱯᱮ ᱱᱟᱦᱟᱸᱜ ᱦᱮᱸ